ᱚᱞ ᱠᱚᱨᱮᱱᱟᱜ ᱠᱟᱹᱦᱱᱤ ᱠᱚᱨᱮᱱᱟᱜ

ᱚᱠᱟ ᱞᱮᱠᱟᱛᱮᱧ ᱚᱞᱟ ᱚᱱᱟᱨᱮᱱᱟᱜ ᱫᱤᱥᱦᱩᱫᱤᱥ ᱟᱱᱤᱡ ᱫᱚ

ᱦᱟᱲᱟᱢ ᱦᱚᱲᱮ ᱛᱟᱦᱮᱸ ᱠᱟᱱᱟ

ᱚᱱᱟ ᱚᱱᱚᱲᱦᱮ ᱠᱚ ᱪᱮ ᱚᱱᱟ ᱠᱟᱹᱦᱱᱤ ᱠᱚ ᱪᱮᱫᱞᱮᱠᱟ ᱚᱞᱚᱜᱼᱟ ᱚᱠᱟᱞᱮᱠᱟ ᱚᱞᱚᱜᱼᱟ

ᱛᱤᱥ ᱟᱨ ᱪᱟᱞᱟᱫ ᱠᱤᱱ ᱛᱟᱦᱮᱱ ᱠᱟᱱᱟ

ᱠᱚᱦᱚᱸ ᱪᱮ ᱠᱷᱮᱞᱳᱸᱰ ᱠᱚᱦᱚᱸ ᱚᱠᱟ ᱞᱮᱠᱟᱛᱮ ᱠᱷᱮᱞᱳᱸᱰ ᱨᱤᱱᱤᱡ ᱢᱤᱫᱴᱟᱝ ᱠᱷᱮᱞᱳᱰᱤᱭᱟᱹᱢ ᱦᱩᱭ ᱫᱟᱲᱮᱭᱟᱜᱼᱟ ᱚᱱᱟ ᱨᱤᱱᱤᱡ ᱦᱚᱸ ᱤᱧ ᱞᱟᱹᱜᱤᱫᱛᱮ ᱫᱤᱥᱦᱩᱫᱤᱥ ᱫᱚ ᱢᱤᱜᱴᱟᱝ ᱦᱟᱲᱟᱢᱮ ᱛᱟᱦᱮᱸ ᱠᱟᱱᱟ

ᱠᱷᱮᱞᱳᱸᱰ ᱦᱮᱯᱨᱟᱣ ᱚᱠᱟ ᱞᱮᱠᱟᱛᱮᱢ ᱵᱷᱚᱲᱚᱠᱟᱢ ᱚᱠᱟᱞᱮᱠᱟᱢ ᱵᱷᱮᱞᱠᱤᱭᱟ ᱚᱠᱟ ᱞᱮᱠᱟᱛᱮ

ᱚᱱᱟ ᱠᱷᱮᱞᱳᱸᱰ ᱱᱟᱯᱟᱭᱛᱮ ᱦᱚᱲᱮᱢ ᱧᱮᱞ ᱦᱚᱪᱚ ᱫᱟᱲᱮᱭ ᱟᱠᱚᱣᱟ ᱟᱨ ᱨᱟᱹᱥᱠᱟᱹ ᱦᱚᱪᱚ ᱫᱟᱲᱮᱭ ᱟᱠᱚᱣᱟ ᱨᱟᱜ ᱦᱚᱪᱚ ᱫᱟᱲᱮᱭ ᱟᱠᱚᱣᱟ ᱚᱱᱟ ᱨᱮᱱᱟᱜ ᱵᱟᱲᱟᱩᱭ ᱞᱟᱹᱜᱤᱫ ᱛᱮᱫᱚ ᱱᱩᱠᱩ ᱦᱟᱲᱟᱢ ᱠᱚᱴᱷᱮᱱ

ᱱᱚᱣᱟ ᱡᱟᱦᱟᱸ ᱨᱮᱱᱟᱜ ᱦᱩᱭᱮᱱ ᱚᱞᱚᱜᱼᱯᱚᱲᱦᱚᱱ ᱨᱮᱱᱟᱜ ᱦᱩᱭᱮᱱ ᱱᱚᱣᱟ ᱨᱮᱱᱟᱜ ᱫᱚ ᱩᱱᱠᱩ ᱜᱮᱛᱚᱧ

ᱫᱤᱥᱦᱩᱫᱤᱥ